ᱦᱚᱸ ᱤᱧ ᱫᱚ ᱮᱱᱮᱡ ᱦᱮᱯᱨᱟᱣ ᱠᱚᱦᱚᱸ ᱥᱮᱞᱮᱫ ᱞᱮᱱ ᱜᱤᱭᱟᱹᱧ ᱟᱨ ᱮᱱᱮᱡ ᱥᱮᱨᱮᱧ ᱫᱚ ᱱᱚᱣᱟ ᱠᱟᱱᱟ ᱟᱵᱚ ᱱᱚᱣᱟ ᱥᱩᱨ ᱠᱚᱨᱮᱜ ᱫᱚ ᱡᱟᱹᱥᱛᱤ ᱠᱷᱚᱱ ᱡᱟᱹᱥᱛᱤ ᱵᱟᱦᱟ ᱮᱱᱮᱡ ᱥᱮᱨᱮᱧ ᱦᱮᱯᱨᱟᱣ ᱠᱚᱨᱮᱜ ᱢᱮᱥᱟᱞ ᱞᱮᱱᱟ ᱟᱫᱚ ᱚᱱᱟ ᱮᱱᱮᱡ ᱥᱮᱨᱮᱧ ᱫᱚ ᱢᱟᱱᱮ ᱟᱵᱚ ᱟᱛᱳ ᱴᱚᱞᱟ ᱥᱟᱶᱛᱮ ᱡᱮᱛᱮ ᱦᱚᱲ ᱦᱟᱲᱟᱢᱼᱵᱩᱰᱦᱤ ᱠᱚ ᱠᱚ ᱥᱮᱞᱮᱫ ᱞᱮᱱᱟ ᱟᱫᱚ ᱚᱱᱟ ᱮᱱᱮᱡ ᱥᱮᱨᱮᱧ ᱦᱮᱯᱨᱟᱣ ᱨᱮᱫᱚ ᱟᱹᱰᱤ ᱱᱟᱯᱟᱭ ᱦᱩᱭᱱᱟ ᱟᱹᱰᱤ ᱱᱟᱯᱟᱭ ᱫᱚ ᱱᱚᱝᱠᱟ ᱠᱟᱱᱟ ᱢᱟᱱᱮ ᱟᱛᱳ ᱨᱮ ᱠᱩᱲᱤ ᱠᱚ ᱠᱚᱲᱟ ᱠᱚ ᱜᱤᱫᱟᱹᱨᱼᱯᱤᱫᱟᱹᱨ ᱡᱮᱛᱮ ᱤᱫᱤ ᱠᱟᱛᱮ ᱞᱮ ᱥᱮᱱ ᱞᱮᱱᱟ ᱚᱱᱟ ᱦᱮᱯᱨᱟᱣ ᱨᱮᱫᱚ ᱟᱹᱰᱤ ᱥᱟᱸᱜᱮ ᱜᱮ ᱦᱚᱚᱲ ᱠᱚᱞᱮ ᱛᱟᱦᱮᱸ ᱠᱟᱱᱟ ᱚᱱᱟ ᱤᱫᱤᱛᱮ ᱟᱹᱰᱤ ᱨᱟᱹᱥᱠᱟᱹ ᱵᱩᱡᱷᱟᱹᱣ ᱮᱱᱟ ᱚᱸᱰᱮ ᱟᱹᱰᱤ ᱦᱚᱲ ᱠᱚ ᱡᱟᱣᱨᱟ ᱞᱮᱱᱟ ᱚᱱᱟ ᱡᱟᱣᱨᱟ ᱨᱮ ᱢᱟᱱᱮ ᱟᱠᱚ ᱧᱮᱧᱮᱞ ᱦᱚᱲ ᱦᱚᱸᱠᱚ ᱥᱟᱨᱦᱟᱣ ᱠᱮᱫ ᱞᱮᱭᱟ ᱢᱟᱱᱮ ᱟᱹᱰᱤ ᱱᱟᱯᱟᱭ ᱠᱚ ᱮᱱᱮᱡ ᱠᱟᱱᱟ ᱟᱹᱰᱤ ᱪᱮᱦᱨᱟ ᱠᱚ ᱧᱮᱞᱚᱜ ᱠᱟᱱᱟ ᱟᱹᱰᱤ ᱡᱚᱢᱚᱠ ᱠᱚ ᱧᱮᱞᱚᱜ ᱠᱟᱱᱟ ᱚᱱᱟ ᱤᱫᱤᱛᱮ ᱤᱧᱟᱹᱜ ᱱᱚᱣᱟ ᱡᱤᱣᱤ ᱢᱚᱱᱮ ᱦᱚᱸ ᱢᱚᱱᱮ ᱟᱹᱰᱤ ᱱᱟᱯᱟᱭᱤᱧ ᱵᱩᱡᱷᱟᱹᱣ ᱠᱮᱜᱼᱟ ᱢᱟᱱᱮ ᱟᱞᱮ ᱟᱛᱳ ᱨᱮ ᱡᱚᱠᱷᱚᱱ ᱡᱩᱢᱤᱫ ᱦᱩᱭᱩᱜᱼᱟ ᱡᱩᱢᱤᱫ ᱫᱚ ᱚᱱᱠᱟ ᱦᱩᱭᱩᱜ ᱫᱚᱨᱠᱟᱨ ᱮᱱᱮᱡ ᱥᱮᱨᱮᱧ ᱨᱮ ᱚᱞᱚᱜ ᱯᱟᱲᱦᱟᱣ ᱨᱮ ᱥᱟᱶᱛᱮ ᱠᱟᱹᱢᱤ ᱦᱚᱨᱟ ᱠᱚᱨᱮᱜ ᱦᱚᱸ ᱡᱟᱦᱟᱸ ᱛᱤᱱᱟᱹᱜ ᱜᱮ ᱵᱟᱹᱫᱽ ᱵᱟᱹᱭᱦᱟᱹᱲ ᱠᱟᱹᱢᱤ ᱨᱮ ᱡᱩᱫᱤ ᱡᱩᱢᱤᱫᱮᱢ ᱛᱟᱦᱮᱱᱟ ᱡᱩᱢᱤᱫ ᱨᱮ ᱫᱟᱲᱮ ᱢᱤᱫᱴᱤᱡ ᱢᱮᱱᱟᱜᱼᱟ ᱨᱟᱹᱥᱠᱟᱹ ᱢᱮᱱᱟᱜᱼᱟ ᱨᱟᱹᱥᱠᱟᱹ ᱨᱮ ᱡᱟᱦᱟᱱᱟᱜ ᱟᱢ ᱢᱚᱱᱮ ᱨᱮ ᱡᱟᱦᱟᱱᱟᱜ ᱠᱟᱹᱢᱤ ᱥᱟᱱᱟᱢᱟ ᱚᱱᱟᱢ ᱱᱟᱯᱟᱭᱛᱮ ᱯᱟᱨᱚᱢᱜᱼᱟ ᱟᱨ ᱮᱱᱮᱡ ᱥᱮᱨᱮᱧ ᱦᱮᱯᱨᱟᱣ ᱫᱚ ᱡᱮᱛᱮ ᱟᱛᱳ ᱴᱚᱞᱟ ᱦᱚᱲ ᱠᱚ ᱥᱩᱨᱩᱜᱼᱟ ᱮᱱᱠᱷᱟᱱ ᱟᱹᱰᱤ ᱱᱟᱯᱟᱭ ᱵᱩᱡᱷᱟᱹᱜᱼᱟ ᱟᱨ ᱡᱮᱛᱮ ᱦᱚᱲ ᱢᱤᱫ ᱫᱷᱟᱹᱣᱛᱮ ᱮᱱᱮᱡ ᱥᱮᱨᱮᱧ ᱛᱤᱱᱟᱹᱜ ᱱᱟᱯᱟᱭ ᱟᱛᱳ ᱨᱮᱱ ᱦᱚᱲ ᱟᱵᱚ ᱱᱚᱣᱟ ᱦᱮᱯᱨᱟᱣ ᱨᱮᱵᱚ ᱟᱬᱜᱚ ᱟᱠᱟᱱᱟ ᱟᱨ ᱫᱤᱥᱚᱢ ᱦᱚᱲ ᱟᱵᱚ ᱠᱚ ᱥᱟᱨᱦᱟᱣᱮᱫ ᱵᱚᱱᱟ ᱚᱱᱟ ᱤᱫᱤᱛᱮ ᱢᱟᱱᱮ ᱟᱹᱰᱤ ᱠᱩᱥᱤᱧ ᱵᱩᱡᱷᱟᱹᱧ ᱠᱮᱜᱼᱟ ᱟᱹᱰᱤ ᱨᱟᱹᱥᱠᱟᱹ ᱚᱱᱟ ᱵᱟᱲᱮᱧ ᱵᱩᱡᱷᱟᱹᱣ ᱠᱮᱜᱼᱟ